ᱵᱤᱨᱵᱷᱩᱢ ᱡᱮᱞᱟ ᱨᱮᱭᱟᱜ ᱢᱩᱲᱩᱫ ᱥᱟᱨᱦᱮᱫ ᱫᱩᱵᱤᱫ ᱟᱱᱟᱜ ᱪᱮᱞᱮᱧᱡ ᱠᱚᱫᱚ ᱦᱩᱭᱩᱜ ᱠᱟᱱᱟ ᱢᱤᱢᱤᱫ ᱡᱟᱜᱟ ᱨᱮ ᱢᱟᱹᱭᱞᱟᱹᱠᱩ ᱤᱭᱟᱹ ᱡᱚᱛᱚ ᱢᱟᱹᱭᱞᱟᱹ ᱯᱚᱣᱨᱚ ᱥᱚᱵᱷᱟᱠᱷᱚᱱ ᱥᱟᱯᱷᱟ ᱥᱟᱯᱷᱤ ᱡᱚᱛᱚᱜᱮᱠᱩ ᱠᱟᱹᱢᱤᱭᱟ ᱫᱟᱜᱠᱩ ᱨᱮᱭᱟᱜ ᱦᱚᱸ ᱥᱩᱨ ᱨᱮᱜᱤ ᱠᱚᱞᱠᱩ ᱥᱟᱢ ᱢᱟᱨᱥᱟᱞᱠᱩ ᱚᱱᱟᱠᱩᱠᱩ ᱥᱩᱵᱤᱫᱟᱠᱩ ᱮᱢ ᱟᱠᱟᱫ ᱞᱮᱭᱟ ᱟᱨ ᱢᱤᱢᱤᱫ ᱟᱞᱮ ᱥᱩᱨ ᱨᱮ ᱜᱟᱰᱟ ᱤᱞᱟᱹᱢ ᱵᱟᱡᱟᱨ ᱵᱤᱨ ᱚᱱᱟᱠᱚᱫᱚ ᱢᱤᱢᱤᱫ ᱪᱟᱥ ᱵᱟᱥ ᱞᱮᱠᱟᱛᱮ ᱟᱞᱮᱭᱟᱜ ᱟᱭᱢᱟ ᱨᱚᱠᱠᱚᱢ ᱞᱮᱠᱟ ᱛᱮᱠᱩ ᱜᱚᱲᱚ ᱟᱠᱟᱫ ᱞᱮᱭᱟ